ᱦᱮᱞᱳ ᱤᱧᱟ ᱜ ᱧᱩᱛᱩᱢ ᱥᱩᱱᱫᱚᱨᱤ ᱥᱚᱨᱮᱱ ᱤᱧ ᱰᱟᱵᱷᱟᱰᱤ ᱠᱷᱚᱱᱤᱧ ᱞᱟᱹᱭᱫᱟ ᱛᱳ ᱱᱚᱣᱟ ᱚᱡᱳᱫᱽᱫᱷᱟ ᱨᱮᱜᱮ ᱞᱟᱜᱟᱣ ᱠᱟᱱᱟ ᱥᱮ ᱚ ᱦᱮᱸᱛᱚ ᱛᱟᱦᱚᱞᱮ ᱟᱢᱟᱜ ᱜᱟᱹᱰᱤ ᱟᱹᱜᱩ ᱫᱟᱲᱮᱭᱟᱜ ᱟᱢ ᱤᱧᱟᱹᱜ ᱯᱩᱨᱩᱞᱤᱭᱟ ᱟᱨᱡᱮᱱᱴ ᱪᱟᱞᱟᱣ ᱨᱮᱱᱟᱜ ᱢᱮᱱᱟᱜ ᱛᱤᱧᱟᱹ ᱦᱮᱸᱛᱚ ᱛᱚᱵᱮ ᱟᱞᱮ ᱟᱹᱛᱩ ᱟᱹᱜᱩᱭ ᱢᱮ ᱚ ᱥᱮᱴᱮᱨ ᱮᱱᱟᱢ ᱦᱮᱸᱛᱚ ᱪᱚᱞᱚ ᱛᱚᱵᱮ ᱱᱤᱛᱚᱜ ᱯᱩᱨᱩᱞᱤᱭᱟ ᱞᱟᱝ ᱪᱟᱞᱟᱜᱼᱟ ᱯᱩᱨᱩᱞᱤᱭᱟᱹ ᱩᱱᱟᱹᱜ ᱛᱟᱲᱟᱛᱟᱲᱤᱢ ᱥᱮᱴᱮᱨ ᱠᱟᱫᱤᱧᱟ ᱚᱱᱟ ᱠᱷᱟᱹᱛᱤᱨᱛᱮ ᱟᱹᱰᱤ ᱟᱭᱢᱟ ᱟᱭᱢᱟ ᱥᱟᱨᱦᱟᱣ ᱯᱩᱨᱩᱞᱤᱭᱟ ᱥᱮᱴᱮᱨ ᱠᱟᱛᱮᱫ ᱚᱱᱟ ᱤᱧᱟᱹᱜ ᱴᱟᱭᱤᱢ ᱟᱢ ᱢᱮᱱᱴᱮᱱ ᱫᱟᱲᱮᱭᱟᱫᱟᱢ ᱥᱮ ᱤᱧᱦᱚᱸ ᱤᱧᱟᱹᱜ ᱯᱩᱨᱩᱞᱤᱭᱟ ᱨᱮ ᱢᱮᱱᱟᱜ ᱛᱤᱧᱟᱹ ᱟᱨ ᱱᱤᱛᱚᱜ ᱮᱠᱵᱟᱡᱮ ᱴᱨᱮᱱ ᱢᱮᱱᱟᱜ ᱛᱤᱧᱟᱹ ᱨᱩᱯᱚᱥᱤ ᱵᱟᱝᱞᱟ ᱮᱠᱥᱯᱨᱮᱥ ᱛᱳ ᱤᱧᱦᱚᱸ ᱚᱱᱟᱛᱤᱧ ᱪᱟᱞᱟᱜᱼᱟ ᱛᱳ ᱟᱭᱢᱟ ᱟᱭᱢᱟ ᱥᱟᱨᱦᱟᱣ ᱟᱢ ᱤᱧᱮᱢ ᱥᱟᱦᱟᱡᱡᱚ ᱠᱤᱫᱤᱧᱟ ᱥᱮ ᱟᱢ ᱤᱧ ᱡᱟᱦᱟᱸ ᱞᱮᱠᱟᱧ ᱢᱮᱛᱟᱫ ᱢᱮᱭᱟ ᱚᱱᱟ ᱴᱟᱭᱤᱢ ᱨᱮᱢ ᱦᱮᱡᱱᱟ ᱟᱨ ᱤᱧ ᱱᱚᱸᱰᱮᱢ ᱥᱮᱴᱮᱨ ᱠᱟᱫᱤᱧᱟ ᱚᱱᱟ ᱚᱱᱟ ᱚᱱᱟ ᱠᱷᱟᱹᱛᱤᱨ ᱛᱮ ᱤᱧ ᱟᱭᱢᱟ ᱟᱭᱢᱟ ᱥᱟᱨᱦᱟᱣ ᱤᱧ ᱮᱢᱟᱢ ᱠᱟᱱᱟ ᱟᱨ ᱟᱢᱦᱚᱸ ᱛᱚᱵᱮ ᱨᱩᱣᱟᱹᱲ ᱢᱮ ᱟᱨ ᱤᱧᱦᱚᱸ ᱱᱤᱛᱚᱜ ᱤᱧ ᱪᱟᱞᱟᱜᱼᱟ ᱯᱩᱨᱩᱞᱤᱭᱟᱹ ᱨᱮ ᱤᱧ ᱪᱟᱞᱟᱜᱼᱟ ᱚᱸᱰᱮ ᱴᱨᱮᱱ ᱮᱥᱴᱮᱥᱚᱱ ᱟᱨ ᱚᱸᱰᱮ ᱠᱷᱚᱱ ᱤᱧᱦᱚᱸᱧ ᱪᱟᱞᱟᱜᱼᱟ ᱳ ᱴᱷᱤᱠ ᱜᱮᱭᱟ ᱛᱚᱵᱮ ᱟᱢᱦᱚᱸ ᱨᱩᱣᱟᱹᱲ ᱢᱮ ᱤᱧᱦᱚᱸᱧ ᱪᱟᱞᱟᱜ ᱠᱟᱱᱟ ᱟᱭᱢᱟ ᱟᱭᱢᱟ ᱥᱟᱨᱦᱟᱣ ᱟᱭᱢᱟ ᱟᱭᱢᱟ ᱟᱭᱢᱟ ᱥᱟᱨᱦᱟᱣ